ᱤᱧᱟᱹᱜ ᱜᱷᱟᱨᱚᱸᱡᱽ ᱨᱮᱫᱚ ᱤᱧᱜᱮ ᱚᱱᱟ ᱵᱟᱜᱟᱱ ᱠᱚᱫᱚᱧ ᱜᱚᱨᱚᱡᱟᱜᱼᱟ ᱤᱧ ᱵᱮᱜᱚᱨ ᱵᱟᱹᱦᱩ ᱤᱧ ᱡᱚᱠᱷᱚᱱ ᱵᱟᱹᱧ ᱛᱟᱦᱮᱱᱟ ᱛᱚᱠᱷᱚᱱ ᱫᱚ ᱵᱟᱹᱦᱩ ᱚᱱᱟᱠᱚᱭ ᱡᱚᱛᱚᱱᱟ ᱫᱟᱜ ᱮ ᱫᱩᱞᱟᱜᱼᱟ ᱧᱮᱞᱛᱮ ᱡᱤᱭᱟᱹᱲᱜᱮ ᱧᱮᱞᱚᱜᱼᱟ ᱵᱟᱜᱟᱱ ᱢᱤᱫ ᱫᱷᱟᱣ ᱵᱟᱜᱟᱱ ᱵᱮᱱᱟᱣ ᱞᱮᱱᱠᱷᱟᱱ ᱟᱹᱰᱤ ᱡᱟᱦᱟᱸ ᱫᱚ ᱧᱮᱞᱛᱮ ᱢᱚᱡᱽ ᱟᱨᱚ ᱤᱧ ᱡᱟᱦᱟᱸᱧ ᱜᱚᱨᱚᱡᱟ ᱚᱱᱟᱠᱷᱚᱱ ᱵᱟᱹᱧ ᱛᱟᱦᱮᱸ ᱞᱮᱱᱠᱷᱟᱱ ᱵᱟᱹᱦᱩ ᱠᱚ ᱜᱤᱫᱽᱨᱟᱹ ᱯᱤᱫᱽᱨᱟᱹ ᱠᱚᱦᱚᱸ ᱟᱹᱰᱤᱜᱟᱱ ᱠᱚ ᱡᱚᱛᱚᱱᱟ ᱟᱨ ᱵᱟᱜᱟᱱ ᱵᱟᱜᱟᱱ ᱛᱟᱦᱮᱱ ᱠᱷᱟᱱ ᱫᱚ ᱧᱮᱞᱛᱮ ᱫᱚᱢᱮ ᱱᱟᱯᱟᱭ ᱧᱮᱞᱚᱜᱼᱟ ᱛᱚᱵᱮ ᱩᱞ ᱵᱟᱜᱟᱱ ᱡᱮᱢᱚᱱ ᱩᱞ ᱵᱟᱜᱟᱱ ᱛᱟᱦᱮᱸ ᱞᱮᱱᱠᱷᱟᱱ ᱫᱚ ᱢᱤᱫ ᱫᱤᱱ ᱦᱤᱞᱳᱜ ᱡᱚᱢ ᱧᱟᱢᱚᱜᱼᱟ ᱵᱟᱦᱟ ᱵᱟᱜᱟᱱ ᱠᱚᱫᱚ ᱧᱮᱞᱛᱮ ᱢᱚᱡᱟ ᱠᱷᱩᱵ ᱢᱚᱡᱽ ᱧᱮᱞᱚᱜᱼᱟ ᱱᱟᱯᱟᱭ ᱥᱟᱺᱦᱤᱡ ᱮᱨᱯᱚᱨᱮ ᱵᱟᱜᱟᱱ ᱠᱚᱫᱚ ᱡᱟᱦᱟᱸ ᱠᱷᱚᱱ ᱦᱮᱡ ᱞᱮᱱᱠᱷᱟᱱ ᱟᱫᱚ ᱵᱟᱦᱟ ᱚᱠᱛᱚᱨᱮ ᱡᱮᱢᱚᱱ ᱱᱤᱛᱚᱜ ᱢᱩᱨᱩᱫ ᱵᱟᱦᱟ ᱠᱚ ᱠᱷᱩᱵ ᱢᱚᱡᱽ ᱧᱮᱞᱚᱜᱼᱟ ᱟᱫᱚ ᱵᱮᱸᱜᱮᱫ ᱵᱟᱲᱟ ᱨᱮᱦᱚᱸ ᱡᱟᱦᱟᱸ ᱠᱚ ᱪᱤᱱᱛᱟᱹ ᱵᱷᱟᱵᱽᱱᱟ ᱛᱟᱦᱮᱱᱟ ᱚᱱᱟ ᱠᱚᱦᱚᱸ ᱵᱟᱜᱟᱱ ᱵᱮᱸᱜᱮᱫᱟᱜ ᱞᱮᱠᱷᱟᱱ ᱫᱚ ᱠᱤᱪᱷᱩ ᱢᱮᱱᱛᱮᱜ ᱡᱤᱭᱟᱹᱲᱜᱮ ᱟᱹᱭᱠᱟᱹᱣ ᱜᱚᱫ ᱮᱱᱜᱮ ᱟᱨ ᱡᱟᱦᱟᱸᱴᱟᱜ ᱢᱟᱱᱮ ᱦᱚᱭᱛᱳ ᱠᱤᱪᱷᱩ ᱠᱤᱪᱷᱩ ᱦᱤᱱᱟᱹ ᱱᱤᱭᱟᱹ ᱪᱤᱱᱛᱟᱹ ᱵᱷᱟᱵᱽᱱᱟ ᱠᱚ ᱛᱟᱦᱮᱱᱟ ᱚᱱᱟ ᱠᱚᱦᱚᱸ ᱟᱫᱚ ᱩᱱᱫᱚ ᱦᱤᱲᱤᱧᱮᱱᱜᱮ ᱟᱫᱚ ᱚᱱᱟ ᱞᱮᱠᱟᱛᱮ ᱵᱟᱦᱟ ᱵᱟᱜᱟᱱ ᱥᱮ ᱩᱞ ᱵᱟᱜᱟᱱ ᱩᱞ ᱵᱟᱜᱟᱱ ᱠᱷᱚᱡ ᱫᱚ ᱡᱚᱢᱟᱜ ᱠᱚ ᱧᱟᱢᱚᱜᱼᱟ ᱵᱤᱞᱤᱜᱼᱟ ᱩᱞ ᱵᱤᱞᱤᱜ ᱚᱠᱛᱚ ᱨᱮᱫᱚ ᱟᱨ ᱵᱟᱦᱟ ᱵᱟᱜᱟᱱ ᱠᱚᱫᱚ ᱚᱱᱟ ᱧᱮᱞᱛᱮ ᱠᱷᱩᱵ ᱢᱚᱡᱽ ᱧᱮᱞᱚᱜᱼᱟᱟᱫᱚ ᱚᱱᱟ ᱞᱮᱠᱟᱛᱮ ᱤᱧ ᱛᱟᱦᱮᱸᱱᱟᱹᱧ ᱤᱧᱛᱚ ᱯᱩᱨᱟᱹᱧ ᱡᱚᱛᱚᱱ ᱜᱮᱭᱟ ᱚᱱᱟᱠᱚ ᱵᱟᱝ ᱨᱮᱫᱚ ᱵᱟᱹᱦᱩ ᱮᱨᱯᱚᱨᱮ ᱜᱤᱫᱽᱨᱟᱹ ᱯᱤᱫᱽᱨᱟᱹ ᱠᱚᱦᱚᱸ ᱯᱟᱹᱨᱤ ᱠᱟᱛᱮᱫ ᱚᱱᱟ ᱫᱚᱠᱚ ᱡᱚᱛᱚᱱᱟᱜᱼᱟ ᱡᱟᱦᱟᱸᱛᱤᱱ ᱠᱚᱨᱮ ᱫᱟᱜ ᱫᱩᱞᱟᱜ ᱦᱩᱭᱩᱜᱼᱟ ᱮᱨᱯᱚᱨᱮ ᱫᱟᱨᱮ ᱠᱚᱦᱚᱸ ᱱᱤᱛᱚᱜ ᱵᱷᱤᱸᱫᱟᱹᱲ ᱵᱟᱲᱟ ᱞᱮᱱᱠᱷᱟᱱ ᱚᱱᱟᱠᱚ ᱥᱚᱡᱷᱮ ᱠᱟᱜ ᱦᱩᱭᱩᱜᱼᱟ ᱦᱟᱥᱟ ᱮᱢᱟᱜ ᱦᱩᱭᱩᱜᱼᱟ ᱟᱫᱚ ᱱᱚᱝᱠᱟ ᱠᱟᱛᱮᱫ ᱚᱱᱟ ᱠᱚᱫᱚ ᱵᱟᱠᱚ ᱱᱚᱥᱴᱚ ᱦᱚᱪᱚᱭᱟ ᱡᱚᱛᱚᱜᱮ ᱡᱚᱛᱚ ᱠᱚᱛᱮᱜᱮ ᱚᱱᱟ ᱫᱚᱞᱮ ᱡᱚᱛᱚᱱᱟ